ᱦᱮᱸ ᱟᱞᱮ ᱴᱚᱴᱷᱟ ᱨᱮ ᱦᱚᱲ ᱠᱚ ᱰᱟᱠᱛᱚᱨᱚᱜ ᱠᱟᱱ ᱜᱮᱭᱟ ᱢᱚᱬᱮ ᱛᱩᱨᱩᱭ ᱦᱚᱲ ᱢᱮᱱᱟᱜ ᱠᱚᱣᱟ ᱢᱤᱫᱴᱮᱱ ᱫᱚ ᱢᱮᱱᱟᱭᱟ ᱫᱤᱱᱮᱥ ᱥᱚᱨᱮᱱ ᱟᱞᱮ ᱵᱚᱜᱚᱞ ᱮᱜᱮ ᱢᱮᱱᱟᱭᱟ ᱱᱟᱨᱟᱱᱯᱩᱨ ᱨᱮ ᱟᱨ ᱢᱤᱫᱴᱮᱱ ᱫᱚ ᱱᱟᱹᱥᱤᱯᱩᱨ ᱨᱮ ᱦᱮᱱᱟᱭᱟ ᱯᱤᱭᱳᱥ ᱦᱟᱸᱥᱫᱟ ᱱᱩᱭ ᱦᱚᱸ ᱦᱚᱲ ᱠᱟᱱ ᱜᱮᱭᱟᱭ ᱱᱩᱭ ᱦᱚᱸ ᱰᱟᱠᱛᱚᱨᱚᱜ ᱠᱟᱱᱟ ᱨᱚᱛᱚᱱᱯᱩᱨ ᱦᱟᱴ ᱨᱮ ᱫᱩᱲᱩᱵᱚᱜ ᱠᱟᱱᱟ ᱟᱨ ᱢᱤᱫᱴᱮᱱ ᱢᱮᱱᱟᱭᱟ ᱨᱮᱱ ᱩᱱᱤᱭᱟᱜ ᱧᱩᱛᱩᱢ ᱫᱚᱦᱟᱸᱜ ᱵᱟᱹᱧ ᱵᱟᱰᱟᱭ ᱠᱟᱱᱟ ᱟᱨ ᱢᱤᱫᱴᱮᱱ ᱢᱮᱱᱟᱭᱟ ᱟᱹᱵᱷᱟᱹ ᱨᱮᱱ ᱫᱮᱵᱮᱱ ᱧᱩᱛᱩᱢ ᱫᱚ ᱠᱟᱱ ᱛᱟᱭᱟ ᱫᱮᱵᱮᱱ ᱟᱫᱚ ᱟᱛᱳ ᱫᱤᱥᱚᱢ ᱫᱚ ᱵᱟᱹᱧ ᱞᱟᱹᱭ ᱫᱟᱲᱮᱭᱟᱛᱟᱭ ᱠᱟᱱᱟ ᱟᱨ ᱱᱤᱭᱟᱹ ᱮᱞᱟᱠᱟ ᱨᱮ ᱢᱮᱱᱟᱜ ᱠᱚᱜᱮᱭᱟ ᱦᱚᱲ ᱰᱟᱠᱛᱚᱨ ᱜᱟᱡᱚᱞ ᱨᱮᱱ ᱟᱨ ᱢᱤᱫᱴᱮᱱ ᱪᱤᱨᱩᱰᱤ ᱨᱮᱱ ᱦᱮᱱᱟᱭᱟ ᱩᱱᱤᱭᱟᱜ ᱧᱩᱛᱩᱢ ᱦᱚᱸ ᱵᱟᱹᱧ ᱞᱟᱹᱭ ᱫᱟᱲᱮᱭᱟᱜ ᱠᱟᱱᱟ ᱟᱨ ᱢᱤᱫᱴᱮᱱ ᱠᱟᱹᱭᱫᱟᱹᱢᱟᱨᱟ ᱨᱮᱱ ᱢᱮᱱᱟᱭ ᱠᱟᱫᱮᱭᱟ ᱩᱱᱤᱭᱟᱜ ᱧᱩᱛᱩᱢ ᱦᱚᱸ ᱵᱟᱧ ᱞᱟᱹᱭ ᱫᱟᱲᱮᱭᱟᱜ ᱠᱟᱱᱟ ᱦᱮᱸ ᱢᱮᱱᱟᱜ ᱠᱚᱜᱮᱭᱟ ᱱᱤᱭᱟᱹ ᱟᱰᱮ ᱯᱟᱥᱮ ᱨᱮ ᱰᱟᱠᱴᱚᱨ ᱠᱚᱦᱚᱸ ᱦᱚᱲ ᱠᱚ ᱰᱟᱠᱛᱚᱨ ᱠᱚ ᱟᱨ ᱱᱟᱨᱥ ᱴᱨᱮᱱᱤᱝ ᱞᱟᱹᱜᱤᱫ ᱠᱚ ᱪᱟᱞᱟᱜ ᱠᱟᱱᱟ ᱫᱩᱢᱠᱟ ᱟᱞᱮ ᱱᱤᱭᱟᱹ ᱠᱚ ᱥᱩᱨ ᱠᱚᱨᱮ ᱫᱚ ᱵᱟᱹᱱᱩᱜᱼᱟ ᱫᱩᱢᱠᱟ ᱨᱮ ᱱᱟᱨᱥ ᱴᱨᱮᱱᱤᱝ ᱦᱩᱭᱩᱜ ᱠᱟᱱ ᱜᱮᱭᱟ ᱚᱸᱰᱮ ᱞᱮ ᱪᱟᱞᱟᱜᱼᱟ ᱟᱨ ᱯᱟᱹᱴᱷᱩᱣᱟᱹ ᱠᱚᱫᱚ ᱚᱸᱰᱮ ᱠᱚᱭ ᱯᱟᱲᱦᱟᱜᱼᱟ ᱚᱸᱰᱮ ᱜᱮᱠᱚ ᱪᱮᱫᱟ ᱟᱨ ᱚᱱᱠᱟ ᱞᱮᱠᱟᱨᱮ ᱱᱟᱨᱥ ᱴᱨᱮᱱᱤᱝ ᱰᱟᱠᱛᱚᱨ ᱴᱨᱮᱱᱤᱝ ᱦᱩᱭᱩᱜ ᱠᱟᱱᱟ ᱫᱩᱢᱠᱟ ᱨᱮ